ᱤᱧ ᱢᱤᱫᱴᱮᱱ ᱞᱟᱹᱠᱛᱤᱭᱟᱱ ᱜᱚᱴᱟ ᱵᱩᱴᱟᱹᱧ ᱦᱟᱛᱟᱣ ᱞᱮᱫᱟ ᱡᱟᱦᱟᱸ ᱡᱚᱠᱷᱚᱱ ᱢᱤᱫᱴᱮᱱ ᱦᱚᱲ ᱮᱠᱥᱤᱰᱮᱱᱴ ᱞᱮᱱᱟᱭ ᱛᱚᱠᱷᱚᱱ ᱤᱧ ᱛᱮᱜᱮ ᱦᱚᱥᱯᱤᱴᱟᱞᱤᱧ ᱤᱫᱤ ᱞᱮᱫᱮᱭᱟ ᱟᱨ ᱱᱚᱶᱟ ᱵᱤᱥᱚᱭ ᱛᱮ ᱞᱟᱦᱟ ᱠᱷᱚᱱᱜᱮ ᱵᱟᱲᱟᱭ ᱛᱟᱦᱮᱸ ᱠᱟᱱᱟ ᱡᱮ ᱚᱥᱩᱵᱤᱫᱷᱟ ᱥᱚᱢᱟᱹᱭ ᱡᱚᱛᱚ ᱠᱚᱜᱮ ᱦᱮᱞᱯ ᱠᱚ ᱦᱩᱭᱩᱜᱼᱟ ᱛᱚ ᱱᱚᱶᱟ ᱠᱚᱫᱚ ᱜᱚᱼᱵᱟᱵᱟᱣᱟᱜ ᱥᱤᱠᱷᱱᱟᱹᱛ ᱠᱟᱱᱟ